ᱥᱟᱱᱛᱟᱞᱤ ᱠᱷᱚᱱ ᱟᱹᱰᱤ ᱟᱸᱴ ᱟᱹᱲᱟᱹ ᱫᱚ ᱟᱭᱢᱟ ᱠᱤᱪᱷᱩ ᱜᱮ ᱦᱩᱭ ᱫᱟᱲᱮᱭᱟᱜᱼᱟ ᱡᱮᱢᱚᱱ ᱵᱤᱵᱷᱤᱱᱱᱚ ᱟᱹᱲᱟᱹ ᱛᱮᱵᱚᱱ ᱨᱚᱲ ᱫᱟᱲᱮᱭᱟᱜᱼᱟ ᱡᱮᱢᱚᱱ ᱫᱩᱲᱩᱵ ᱜᱮ ᱡᱩᱫᱤᱧ ᱞᱟᱹᱭ ᱞᱮᱠᱷᱟᱱ ᱡᱟᱦᱟᱸᱭ ᱦᱚᱲ ᱞᱟᱹᱜᱤᱫ ᱛᱮ ᱟᱵᱚ ᱫᱚᱵᱚᱱ ᱞᱟᱹᱭᱟ ᱦᱚᱲᱮ ᱫᱩᱲᱩᱵ ᱠᱟᱱᱟ ᱪᱮᱬᱮ ᱫᱚᱭ ᱟᱯ ᱠᱟᱱᱟ ᱰᱟᱝᱨᱟ ᱫᱚᱭ ᱵᱩᱨᱩᱢ ᱠᱟᱱᱟ ᱚᱱᱠᱟᱜᱮ ᱢᱤᱫᱴᱮᱱ ᱟᱹᱲᱟᱹ ᱛᱮ ᱟᱹᱲᱟᱹ ᱛᱮᱫᱚ ᱟᱵᱚᱫᱚ ᱟᱭᱢᱟ ᱠᱤᱪᱷᱩ ᱵᱚᱱ ᱞᱟᱹᱭ ᱫᱟᱲᱮᱭᱟᱜᱼᱟ ᱤᱱᱠᱟᱹᱜᱮ ᱡᱮᱢᱚᱱ ᱟᱹᱲᱟᱹ ᱛᱮᱫᱚ ᱟᱵᱚ ᱟᱭᱢᱟ ᱠᱤᱪᱷᱩ ᱵᱚᱱ ᱞᱟᱹᱭ ᱫᱟᱲᱮᱭᱟᱜᱼᱟ ᱟᱹᱲᱟᱹ ᱛᱮᱫᱚ ᱡᱟᱦᱟᱸᱭ ᱜᱮ ᱥᱚᱱᱢᱟᱱ ᱵᱮᱠᱛᱤ ᱡᱩᱫᱤ ᱯᱟᱹᱭ ᱦᱩᱭᱩᱜ ᱠᱷᱟᱱ ᱩᱱᱤ ᱫᱚ ᱟᱢ ᱠᱟᱛᱮᱫ ᱵᱚᱱ ᱞᱟᱹᱭᱟ ᱵᱟ ᱟᱵᱮᱱ ᱚᱱᱠᱟᱜᱮ ᱵᱤᱵᱷᱤᱱᱱᱚ ᱟᱹᱲᱟᱹ ᱵᱟ ᱟᱹᱲᱟᱹ ᱠᱚ ᱢᱮᱱᱟᱜ ᱛᱟᱵᱚᱱᱟ ᱮᱴᱟᱜ ᱵᱷᱟᱥᱟ ᱠᱷᱚᱱ ᱟᱵᱚᱣᱟᱜ ᱫᱚ ᱡᱟᱹᱥᱛᱤ ᱵᱤᱵᱷᱤᱱᱱᱚ ᱡᱤᱱᱤᱥ ᱠᱚᱜᱮ ᱟᱵᱚ ᱮᱱᱛᱮᱫ ᱴᱷᱤᱠ ᱢᱚᱛᱳ ᱵᱚᱱ ᱤᱭᱟᱹ ᱞᱟᱹᱭ ᱞᱟᱹᱭ ᱤᱭᱟᱹ ᱫᱟᱲᱮᱜ ᱱᱩᱭ ᱞᱟᱹᱜᱤᱫ ᱜᱮ ᱱᱚᱣᱟ ᱫᱚ ᱦᱩᱭᱩᱜᱼᱟ ᱮᱴᱟᱜ ᱦᱚᱲ ᱞᱟᱹᱜᱤᱫ ᱚᱱᱟ ᱵᱟᱝ ᱜᱟᱱᱚᱜᱼᱟ ᱵᱟ ᱵᱟᱝ ᱞᱟᱹᱭᱟᱹᱜᱼᱟ ᱚᱱᱠᱟᱜᱮ ᱚᱱᱟᱛᱮ ᱥᱟᱶᱛᱟᱞᱤ ᱵᱷᱟᱥᱟ ᱫᱩᱧ ᱤᱧ ᱪᱮᱫᱟᱜ ᱢᱚᱡᱽ ᱤᱧ ᱟᱹᱭᱠᱟᱹᱣᱟ ᱚᱱᱟ ᱫᱚ ᱢᱤᱫᱴᱮᱱ ᱮᱢᱱᱤ ᱤᱭᱟᱹ ᱠᱟᱱ ᱛᱟᱵᱚᱱᱟ ᱵᱷᱟᱥᱟ ᱠᱟᱱ ᱛᱟᱵᱳᱱᱟ ᱮᱴᱟᱜ ᱠᱳᱱᱳ ᱵᱷᱟᱥᱟ ᱥᱚᱸᱜᱮ ᱵᱟᱝ ᱢᱤᱞᱟᱹᱜᱼᱟ ᱟᱨ ᱨᱚᱲ ᱛᱮᱦᱚᱸ ᱟᱹᱰᱤ ᱠᱚᱴᱷᱤᱱ ᱜᱮᱭᱟ ᱮᱵᱚᱝ ᱟᱵᱚᱣᱟᱜ ᱥᱟᱶᱛᱟᱞᱤ ᱵᱷᱟᱥᱟ ᱫᱚ ᱯᱨᱟᱪᱤᱱ ᱵᱷᱟᱥᱟ ᱠᱟᱱ ᱛᱟᱵᱳᱱᱟ ᱡᱟ ᱵᱮᱥᱤᱨ ᱵᱷᱟᱜᱽ ᱠᱷᱮᱛᱨᱮ ᱟᱭᱢᱟ ᱦᱚᱲᱜᱮ ᱵᱟᱠᱚ ᱞᱟᱹᱭ ᱫᱟᱲᱮᱭᱟᱜᱼᱟ ᱡᱮᱴᱟ ᱟᱵᱚ ᱧᱟᱢ ᱠᱟᱛᱮᱫ ᱟᱵᱚ ᱜᱮᱛᱚ ᱵᱟᱵᱚᱱ ᱜᱩᱨᱩᱛᱛᱚᱭᱟᱜ ᱠᱟᱱᱟ ᱠᱤᱱᱛᱩ ᱤᱧᱫᱩᱧ ᱢᱮᱱᱟ ᱡᱮ ᱚᱱᱟ ᱧᱟᱢ ᱠᱟᱛᱮᱫ ᱟᱵᱚ ᱫᱚ ᱟᱹᱰᱤ ᱵᱚᱱ ᱜᱚᱨᱵᱤᱛᱚ ᱜᱚᱨᱵᱤᱛᱚ ᱟᱠᱟᱱᱟ ᱟᱨ ᱵᱤᱵᱷᱤᱱᱱᱚ ᱤᱭᱟᱹ ᱠᱷᱮᱛᱨᱮ ᱨᱮ ᱟᱵᱚ ᱫᱚ ᱟᱵᱚᱣᱟᱜ ᱥᱚᱥᱠᱨᱤᱛᱤ ᱵᱚᱱ ᱫᱚᱦᱚ ᱞᱮᱠᱷᱟᱱ ᱜᱮ ᱟᱹᱰᱤ ᱱᱟᱯᱟᱭ ᱦᱩᱭᱩᱜᱼᱟ